ᱟᱵᱩ ᱥᱟᱱᱛᱟᱞ ᱥᱚᱢᱟᱡ ᱨᱮ ᱟᱵᱩᱣᱟᱜ ᱟᱹᱨᱤᱪᱟᱹᱞᱤ ᱡᱟᱦᱟᱸ ᱢᱮᱱᱟᱜ ᱟᱠᱟᱫᱟ ᱚᱱᱟᱠᱚᱫᱚ ᱟᱥᱛᱮ ᱟᱥᱛᱮ ᱟᱹᱰᱤ ᱠᱚᱢ ᱪᱟᱞᱟᱜ ᱠᱟᱱᱟ ᱡᱮᱢᱚᱱ ᱡᱟᱦᱟᱸᱭ ᱠᱩ ᱥᱟᱱᱛᱟᱞ ᱚᱞᱚᱜ ᱯᱟᱲᱦᱟᱜ ᱠᱟᱛᱮᱜ ᱥᱚᱦᱚᱨ ᱵᱟᱡᱟᱨ ᱛᱮᱠᱩ ᱪᱟᱞᱟᱜ ᱠᱟᱱᱟ ᱩᱱᱠᱩ ᱠᱚᱫᱚ ᱟᱨ ᱟᱠᱩᱣᱟᱜ ᱟᱹᱨᱤ ᱪᱟᱹᱞᱤᱫᱚ ᱩᱱᱟᱹᱜ ᱟᱴᱫᱚ ᱵᱟᱠᱩ ᱠᱷᱮᱭᱟᱞ ᱫᱚᱦᱚᱭᱮᱫᱟ ᱡᱟᱨ ᱨᱮᱠᱩ ᱛᱟᱦᱮᱸᱱ ᱠᱟᱱᱟ ᱟᱨ ᱟᱠᱩᱣᱟᱜ ᱡᱟᱱᱟᱢ ᱟᱹᱨᱤᱪᱟᱹᱞᱤ ᱫᱚᱠᱚ ᱦᱤᱲᱤᱧ ᱩᱛᱟᱹᱨᱮᱫᱟ ᱟᱵᱩᱣᱟᱜ ᱡᱮᱢᱚᱱ ᱵᱟᱦᱟ ᱯᱚᱨᱚᱵ ᱥᱚᱦᱚᱨᱟᱭ ᱯᱚᱨᱚᱵ ᱫᱟᱸᱥᱟᱭ ᱯᱚᱨᱚᱵ ᱚᱱᱟᱠᱩ ᱢᱮᱱᱟᱜ ᱟᱠᱟᱫᱟ ᱟᱵᱩᱣᱟᱜ ᱥᱟᱱᱛᱟᱞ ᱥᱚᱢᱟᱡ ᱨᱮᱫᱚ ᱟᱹᱰᱤ ᱢᱚᱪ ᱟ ᱟᱨ ᱟᱹᱰᱤ ᱱᱤᱭᱟᱹᱜᱤ ᱟᱵᱩᱣᱟᱜ ᱳᱭᱛᱤᱡᱚ ᱛᱟᱵᱩᱱ ᱟᱵᱩ ᱥᱟᱶᱛᱟ ᱨᱮᱱᱟᱜ ᱥᱚᱦᱚᱨᱟᱭ ᱯᱚᱨᱚᱵ ᱫᱚ ᱟᱹᱰᱤ ᱜᱨᱟᱢ ᱚᱧᱪᱚᱞᱨᱮᱫᱚ ᱟᱹᱰᱤ ᱢᱚᱡᱛᱮᱜᱤ ᱯᱟᱞᱚᱱ ᱦᱩᱭᱩᱜ ᱟ ᱢᱮᱱᱠᱷᱟᱱ ᱥᱚᱦᱚᱨ ᱚᱧᱪᱚᱞ ᱨᱮᱫᱚ ᱩᱱᱟᱹᱜ ᱟᱴ ᱢᱚᱪᱛᱮᱫᱚ ᱵᱟᱝ ᱦᱩᱭᱩᱜᱼᱟ ᱛᱚ ᱡᱟᱦᱟᱸᱭ ᱠᱩ ᱚᱞᱚᱜ ᱯᱟᱲᱦᱟᱜ ᱛᱮᱵᱩᱱ ᱥᱮᱬᱟᱜ ᱠᱟᱱᱟ ᱟᱨ ᱟᱵᱩᱣᱟᱜ ᱟᱹᱨᱤᱪᱟᱹᱞᱤᱠᱩ ᱴᱷᱤᱠᱴᱷᱟᱠ ᱵᱷᱟᱵᱮ ᱵᱟᱵᱩᱱ ᱞᱚᱠᱷᱚᱭᱮᱫᱟ ᱟᱵᱩ ᱚᱞᱚᱜ ᱯᱟᱲᱦᱟᱜ ᱛᱮᱫᱚᱵᱩᱱ ᱥᱤᱠᱷᱱᱟᱹᱛᱚᱜ ᱠᱟᱱᱜᱮᱭᱟ ᱴᱷᱤᱠᱜᱤ ᱠᱤᱱᱛᱩ ᱟᱵᱩᱣᱟᱜ ᱟᱹᱨᱤᱪᱟᱹᱞᱤ ᱩᱱᱟᱹᱜ ᱟᱴ ᱵᱟᱵᱩᱱ ᱢᱮᱫ ᱞᱩᱛᱩᱨᱟᱜ ᱠᱟᱱᱟ ᱟᱵᱩᱣᱟᱜ ᱥᱚᱦᱚᱨᱟᱭ ᱯᱚᱨᱚᱵ ᱪᱮᱫ ᱠᱟᱱᱟ ᱟᱵᱩᱣᱟᱜ ᱫᱟᱸᱥᱟᱭ ᱪᱮᱫ ᱠᱟᱱᱟ ᱥᱮ ᱟᱵᱩᱣᱟᱜ ᱵᱟᱦᱟ ᱯᱚᱨᱚᱵ ᱪᱮᱫ ᱠᱟᱱᱟ ᱱᱤᱭᱟᱹ ᱠᱩ ᱥᱮᱫ ᱵᱟᱵᱩ ᱪᱟᱞᱟᱜ ᱠᱟᱱᱟ ᱟᱨ ᱟᱵᱩᱫᱚ ᱮᱴᱟᱜ ᱦᱚᱲᱟᱜ ᱫᱤᱠᱩᱣᱟᱜ ᱥᱮ ᱮᱴᱟᱜ ᱦᱚᱲᱟᱜ ᱯᱨᱚᱜᱨᱟᱢ ᱠᱚᱵᱩᱱ ᱪᱟᱞᱟᱜ ᱠᱟᱱᱟ ᱥᱮ ᱩᱱᱠᱩ ᱠᱚᱣᱟᱜ ᱯᱩᱡᱟᱹ ᱥᱮ ᱩᱱᱠᱩ ᱠᱩᱣᱟᱜ ᱯᱩᱡᱟᱹ ᱵᱟᱸᱠᱷᱮᱲ ᱥᱮ ᱵᱚᱸᱜᱟ ᱵᱟᱠᱷᱮᱲ ᱠᱚᱵᱚᱱ ᱟᱯᱱᱟᱨᱮᱫᱟ ᱛᱚ ᱟᱵᱩᱣᱟᱜ ᱫᱚ ᱥᱟᱶᱛᱟᱞᱟᱜ ᱫᱚ ᱟᱵᱩᱣᱟᱜ ᱫᱷᱚᱨᱚᱢ ᱜᱤ ᱥᱮ ᱟᱵᱩᱣᱟᱜ ᱠᱟᱞᱪᱟᱨ ᱠᱚᱜᱤ ᱠᱚᱨᱟᱣ ᱦᱩᱭᱩᱜ ᱛᱟᱵᱩᱱᱟ ᱟᱵᱩᱣᱟᱜ ᱜᱤ ᱟᱹᱰᱤ ᱢᱚᱪ ᱟ ᱟᱵᱩᱣᱟᱜ ᱜᱤ ᱟᱹᱰᱤ ᱥᱚᱨᱮᱥᱟ ᱟᱨ ᱧᱮᱞ ᱞᱮᱠᱷᱟᱡ ᱫᱚ ᱟᱵᱩᱣᱟᱜ ᱜᱤ ᱡᱚᱛᱚᱠᱷᱚᱱ ᱢᱟᱨᱤᱭᱟ ᱟᱨ ᱱᱤᱭᱟᱹᱜᱤ ᱟᱵᱩ ᱪᱮᱠᱟ ᱞᱮᱠᱟᱛᱮᱵᱩᱱ ᱥᱟᱵ ᱫᱚᱦᱚᱭᱟ ᱪᱮᱠᱟᱞᱮᱠᱟᱛᱮ ᱟᱵᱩ ᱟᱵᱩᱣᱟᱜ ᱥᱚᱢᱟᱡ ᱨᱮ ᱱᱤᱭᱟᱹ ᱠᱩᱵᱩᱱ ᱜᱤᱫᱟᱹᱨ ᱯᱤᱫᱟᱹᱨ ᱠᱩᱵᱩᱱ ᱟᱨᱚᱵᱩᱱ ᱪᱤᱫ ᱩᱴᱩᱣᱟᱠᱩᱣᱟ ᱟᱨ ᱵᱟᱝᱠᱷᱟᱡ ᱱᱤᱭᱟᱹ ᱫᱚ ᱵᱟᱹᱭ ᱵᱟᱹᱭᱛᱮ ᱠᱚᱢ ᱤᱫᱤᱜ ᱛᱟᱵᱩᱱᱟ ᱟᱨ ᱪᱟᱵᱟ ᱩᱛᱟᱹᱨᱚᱜ ᱟ ᱟᱵᱩᱣᱟᱜ ᱟᱹᱨᱤᱪᱟᱹᱞᱤ ᱫᱚ ᱮᱴᱟᱜ ᱠᱩ ᱥᱚᱢᱟᱡᱨᱮᱱ ᱦᱚᱲ ᱫᱚ ᱢᱚᱪ ᱜᱮᱠᱩ ᱢᱮᱛᱟᱜ ᱟ ᱠᱤᱱᱛᱩ ᱟᱵᱩ ᱟᱵᱩᱛᱮᱜᱤ ᱟᱵᱩᱣᱟᱜ ᱟᱹᱨᱤ ᱪᱟᱹᱞᱤᱫᱚᱵᱩᱱ ᱵᱟᱹᱵᱩ ᱢᱮᱫ ᱞᱩᱛᱩᱨᱟᱜ ᱠᱷᱟᱹᱛᱤᱨ ᱟᱥᱛᱮ ᱟᱥᱛᱮ ᱠᱚᱢ ᱪᱟᱞᱟᱜ ᱠᱟᱱᱟ ᱵᱟᱡᱟᱨ ᱠᱚᱨᱮᱱ ᱦᱚᱲᱠᱩᱴᱷᱮᱱ ᱦᱚ ᱢᱤᱫᱴᱮᱡ ᱱᱮᱦᱚᱨ ᱛᱟᱦᱮᱸᱱ ᱠᱷᱟᱱᱟ ᱟᱯᱮᱦᱚᱸ ᱡᱟᱦᱟᱸ ᱛᱤᱱᱟᱹᱜ ᱯᱮ ᱥᱤᱠᱷᱱᱟᱹᱛᱚᱜ ᱠᱟᱱᱜᱮᱭᱟ ᱴᱷᱤᱠᱜᱮᱭᱟ ᱚᱞᱚᱜ ᱯᱟᱲᱟᱦᱟᱜ ᱛᱮᱥᱮ ᱜᱮᱱ ᱵᱩᱨᱫᱷᱤᱛᱮ ᱛᱚ ᱟᱵᱩᱣᱟᱜ ᱟᱹᱨᱤᱪᱟᱹᱞᱤ ᱞᱟᱹᱜᱤᱫ ᱟᱵᱩᱣᱟᱜ ᱡᱟᱱᱟᱢ ᱫᱷᱚᱨᱚᱢ ᱞᱟᱹᱜᱤᱫ ᱟᱵᱩ ᱡᱚᱛᱚ ᱥᱚᱢᱚᱭ ᱡᱮᱱᱚᱵᱩᱱ ᱮᱢ ᱟᱨ ᱟᱵᱩᱨᱮᱱ ᱜᱤᱫᱽᱨᱟᱹᱠᱩ ᱥᱮ ᱟᱵᱩᱨᱮᱱ ᱛᱟᱭᱚᱢ ᱫᱟᱨᱟᱢ ᱡᱟᱦᱟᱸᱭ ᱠᱩᱠᱩ ᱦᱤᱡᱩᱜ ᱟ ᱩᱱᱠᱩ ᱠᱩ ᱞᱟᱹᱜᱤᱫ ᱱᱟᱣᱟᱛᱮ ᱥᱮ ᱟᱹᱰᱤ ᱢᱚᱡᱛᱮ ᱟᱵᱩᱣᱟᱜ ᱫᱷᱚᱨᱚᱢ ᱥᱮ ᱟᱵᱩᱣᱟᱜ ᱟᱹᱨᱤᱪᱟᱹᱞᱤᱵᱩᱱ ᱥᱟᱯᱲᱟᱣ ᱤᱫᱤᱭ

ᱫᱷᱚᱨᱚᱢ ᱫᱚ ᱥᱮ ᱟᱵᱩᱣᱟᱜ ᱟᱹᱨᱤᱪᱟᱹᱞᱤᱫᱚ ᱮᱴᱟᱜ ᱠᱩ ᱠᱷᱚᱡ ᱫᱚ ᱟᱹᱰᱤ ᱵᱷᱮᱜᱟᱨ ᱜᱮᱭᱟ ᱟᱨ ᱤᱧᱫᱚᱧ ᱢᱚᱱᱮᱭᱟ ᱟᱹᱰᱤ ᱢᱚᱪ ᱜᱮᱛᱟᱵᱚᱱᱟ

ᱱᱤᱭᱟᱹ ᱠᱚᱫᱚ ᱟᱵᱩᱣᱟᱜ ᱪᱟᱞᱟᱜ ᱠᱟᱱ ᱫᱤᱠᱩ ᱠᱚᱣᱟᱜ ᱫᱷᱚᱨᱚᱢ ᱥᱮ ᱫᱤᱠᱩ ᱠᱚᱣᱟᱜ ᱟᱹᱨᱤᱪᱟᱹᱞᱤᱛᱮ ᱰᱷᱤᱨᱵᱩᱱ ᱴᱟᱱᱟᱜ ᱠᱟᱱᱟ ᱚᱱᱟ ᱴᱟᱱᱟᱣ ᱠᱷᱟᱹᱛᱤᱨ ᱛᱮ ᱟᱵᱩᱫᱚ ᱟᱵᱩᱣᱟᱜ ᱟᱹᱨᱤᱪᱟᱹᱞᱤ ᱫᱚ ᱵᱟᱵᱩᱱ ᱢᱮᱫ ᱞᱩᱛᱩᱨᱟᱜ ᱠᱟᱱᱟ ᱫᱤᱠᱩ ᱠᱩᱣᱟᱜ ᱵᱩᱱ ᱯᱟᱸᱡᱟᱭᱮᱫᱟ ᱚᱱᱟᱤᱭᱟᱹᱛᱮ ᱤᱧᱫᱚ ᱤᱧᱟᱜ ᱢᱮᱱ ᱫᱚ ᱱᱤᱭᱟᱹᱜᱤ ᱡᱮ ᱟᱵᱩᱣᱟᱜ ᱟᱹᱨᱤᱪᱟᱹᱞᱤ ᱢᱚᱪᱛᱮᱵᱩᱱ ᱞᱩᱛᱩᱨᱟᱜ ᱟ ᱟᱵᱩᱣᱟᱜ ᱟᱹᱨᱤᱪᱟᱹᱞᱤ ᱪᱮᱫ ᱥᱩᱢᱟᱹᱭ ᱪᱮᱫ ᱦᱩᱭᱩᱜ ᱠᱟᱱᱟ ᱫᱟᱥᱟᱸᱭ ᱯᱚᱨᱚᱵ ᱥᱮ ᱥᱚᱦᱚᱨᱟᱭ ᱯᱚᱨᱚᱵ ᱥᱮ ᱴᱷᱤᱠ ᱴᱷᱟᱠ ᱦᱩᱭᱩᱜ ᱠᱟᱱ ᱛᱟᱵᱩᱱᱟᱥᱮ ᱱᱟᱣᱟᱱ ᱡᱩᱣᱟᱹᱱ ᱠᱚᱲᱟ ᱠᱩᱲᱤ ᱠᱩ ᱥᱮᱞᱮᱫᱚᱜ ᱠᱟᱱᱟ ᱥᱮ ᱵᱟᱝᱠᱩ ᱥᱮᱞᱮᱫᱚᱜ ᱠᱟᱱᱟ ᱱᱤᱭᱟᱹ ᱠᱚᱦᱚᱸ ᱠᱷᱮᱭᱟᱞ ᱫᱚᱦᱚ ᱦᱩᱭᱩᱜ ᱛᱟᱵᱩᱱᱟ ᱡᱩᱣᱟᱹᱱ ᱠᱚᱲᱟ ᱠᱩᱲᱤᱠᱩ ᱱᱤᱭᱟᱹᱠᱩ ᱥᱤᱠᱷᱱᱟᱹᱛ ᱥᱮ ᱵᱟᱲᱟᱭ ᱛᱟᱦᱮᱸᱱ ᱞᱟᱠᱛᱤ ᱡᱮ ᱟᱵᱩᱣᱟᱜ ᱴᱷᱤᱠᱴᱷᱟᱠ ᱯᱟᱞᱚᱱ ᱦᱩᱭᱩᱜ ᱠᱟᱱᱟᱥᱮ ᱵᱟᱝ ᱟᱵᱩᱣᱟᱜ ᱟᱹᱨᱤᱪᱟᱹᱞᱤ ᱫᱚ ᱟᱹᱰᱤ ᱢᱚᱡ ᱞᱮᱠᱟᱛᱮ ᱟᱨ ᱟᱹᱰᱤ ᱥᱟᱡᱟᱣ ᱛᱮᱵᱩᱱ ᱫᱚᱦᱚᱭᱟ ᱟᱨ ᱱᱤᱭᱟᱹ ᱜᱮᱛᱟᱵᱩᱱ ᱟᱵᱩᱣᱟᱜ ᱞᱚᱠᱷᱚ ᱡᱮᱢᱚᱱ ᱛᱟᱦᱮᱸᱱ ᱛᱟᱵᱩᱱ ᱡᱮᱱᱟᱨᱮᱥᱚᱱ ᱛᱟᱭᱚᱢ ᱫᱟᱨᱟᱢ ᱯᱤᱲᱦᱤ ᱡᱮᱱᱚ ᱱᱤᱭᱟᱹᱠᱩ ᱵᱟᱠᱩ ᱢᱮᱱᱫᱟᱲᱤᱜ ᱡᱮ ᱦᱮᱸ ᱪᱟᱞᱟᱣᱮᱱ ᱵᱟᱵᱟ ᱛᱟᱠᱩ ᱥᱮ ᱦᱟᱯᱲᱟᱢ ᱛᱟᱠᱩ ᱟᱵᱩᱣᱟᱜ ᱟᱹᱨᱤᱪᱟᱹᱞᱤ ᱱᱟᱯᱟᱭ ᱞᱮᱠᱟᱛᱮ ᱵᱟᱠᱩ ᱛᱚᱞ ᱫᱚᱦᱚᱣᱟᱜ ᱵᱚᱱᱟ